ᱦᱮᱞᱳ ᱟᱪ ᱟᱪᱪᱷᱟ ᱜᱚᱝᱠᱮ ᱱᱚᱣᱟ ᱟᱵᱮᱱ ᱜᱟᱹᱰᱤ ᱜᱮᱨᱮᱡᱽ ᱠᱟᱱ ᱛᱟᱵᱮᱱᱟᱛᱚ ᱢᱮᱱᱮᱫᱟᱞᱤᱧ ᱟᱵᱮᱱ ᱨᱮᱱ ᱢᱤᱥᱛᱤᱨᱤ ᱟᱵᱮᱱ ᱨᱮᱱ ᱢᱤᱥᱛᱤᱨᱤ ᱢᱮᱱᱟᱜ ᱠᱚᱣᱟ ᱥᱮ ᱪᱷᱩᱴᱤ ᱨᱮ ᱢᱮᱱᱟᱜ ᱠᱚᱣᱟ ᱟᱹᱞᱤᱧᱟᱜ ᱜᱟᱹᱰᱤ ᱨᱟᱥᱛᱟ ᱨᱮ ᱵᱟᱹᱲᱤᱡ ᱮᱱ ᱛᱟᱹᱞᱤᱧᱟ ᱢᱟᱱᱮ ᱯᱩᱨᱩᱞᱤᱭᱟᱹᱞᱤᱧ ᱪᱟᱞᱟᱜ ᱠᱟᱱ ᱛᱟᱦᱮᱱᱟ ᱟᱫᱚ ᱢᱟᱡᱷᱮ ᱨᱮ ᱮᱠᱴᱩ ᱴᱟᱭᱟᱨ ᱯᱟᱢᱪᱟᱨᱮᱱ ᱛᱟᱹᱞᱤᱧ ᱠᱷᱟᱱ ᱮᱠᱴᱩ ᱟᱱᱵᱮᱞᱮᱱᱥ ᱠᱟᱛᱮᱫ ᱜᱟᱹᱰᱤ ᱢᱤᱫᱴᱤᱡ ᱫᱟᱨᱮ ᱨᱮ ᱫᱷᱟᱠᱠᱟ ᱟᱠᱟᱱᱟ ᱟᱫᱚ ᱮᱥᱴᱟᱴ ᱵᱟᱝ ᱮᱥᱴᱟᱴᱚᱜ ᱠᱟᱱ ᱛᱟᱹᱞᱤᱧᱟ ᱦᱮᱸ ᱟᱫᱚ ᱡᱩᱫᱤ ᱢᱤᱥᱛᱤᱨᱤ ᱮᱵᱮᱞᱮᱵᱮᱞ ᱢᱮᱱᱟᱜ ᱠᱚ ᱠᱷᱟᱱ ᱮᱠᱴᱩ ᱵᱮᱱ ᱵᱷᱮᱡᱟ ᱫᱟᱲᱮ ᱟᱠᱚ ᱠᱷᱟᱱ ᱵᱷᱟᱹᱜᱤᱜᱼᱟ ᱵᱟᱠᱷᱟᱱ ᱮᱠᱴᱩ ᱢᱟᱡᱷ ᱨᱟᱥᱛᱟ ᱨᱮ ᱢᱮᱱᱟᱜ ᱞᱤᱧᱟᱹ ᱟᱹᱞᱤᱧ ᱛᱳ ᱜᱟᱹᱰᱤ ᱛᱳ ᱩᱱᱟᱹᱜ ᱥᱟᱺᱜᱤᱧ ᱜᱮᱨᱮᱡᱽ ᱦᱟᱹᱵᱤᱡ ᱫᱚ ᱦᱟᱜ ᱵᱟᱹᱞᱤᱧ ᱥᱮᱴᱮᱨ ᱫᱟᱲᱮᱜᱼᱟ ᱮᱠᱴᱩ ᱧᱮᱞ ᱵᱮᱱ ᱵᱟ ᱟᱫᱚ ᱯᱟᱢᱪᱟᱨᱮᱱ ᱛᱟᱹᱞᱤᱧᱟ ᱛᱳ ᱯᱟᱢᱪᱟᱨᱮᱱ ᱠᱷᱟᱱ ᱜᱟᱹᱰᱤ ᱰᱤᱥᱵᱮᱞᱮᱥ ᱮᱱᱟ ᱟᱫᱚ ᱠᱷᱟᱱ ᱢᱤᱫᱴᱤᱡ ᱫᱟᱨᱮ ᱨᱮᱞᱤᱧ ᱵᱚᱡᱚᱲ ᱟᱠᱟᱜᱼᱟ ᱟᱫᱚ ᱥᱟᱢᱱᱮ ᱥᱮᱱ ᱠᱤᱪᱷᱩ ᱜᱟᱱ ᱪᱷᱮᱯᱚ ᱧᱚᱜ ᱵᱟᱲᱟ ᱠᱟᱱᱟ ᱡᱮᱦᱮᱛᱩ ᱟᱫᱚ ᱚᱱᱟ ᱥᱟᱢᱱᱮ ᱥᱮᱱᱟᱜ ᱚᱝᱥᱚ ᱪᱷᱮᱯᱚ ᱟᱠᱟᱱᱟ ᱟᱫᱚ ᱟᱫᱚ ᱚᱱᱟ ᱜᱮ ᱡᱩᱛᱩᱜ ᱟᱥᱮ ᱵᱟᱝ ᱵᱟᱠᱷᱟᱱ ᱫᱚ ᱯᱟᱞᱴᱟᱣ ᱞᱟᱜᱟᱜᱼᱟ ᱟᱫᱚ ᱚᱱᱟ ᱯᱟᱴᱥ ᱠᱚ ᱟᱵᱮᱱ ᱴᱷᱮᱱ ᱧᱟᱢᱚᱜ ᱟᱥᱮ ᱵᱟᱝ ᱧᱟᱢᱚᱜᱼᱟ ᱦᱮᱸ ᱟᱫᱚ ᱠᱷᱟᱱ ᱫᱚ ᱛᱟᱦᱚᱞᱮ ᱚᱱᱟ ᱥᱟᱢᱱᱮ ᱥᱮᱱᱟᱜ ᱯᱟᱴᱥ ᱠᱚᱦᱚᱸ ᱛᱳ ᱞᱟᱭ ᱢᱤᱥᱛᱤᱨᱤ ᱢᱮᱛᱟᱭ ᱵᱮᱱ ᱥᱚᱸᱜᱮ ᱛᱚᱨᱟ ᱠᱟᱛᱮᱫ ᱦᱮᱸ ᱛᱟᱦᱚᱞᱮ ᱠᱷᱟᱱ ᱡᱩᱫᱤ ᱵᱚᱫᱚᱞ ᱞᱮᱠᱟ ᱫᱚᱨᱠᱟᱨᱚᱜᱼᱟ ᱛᱟᱦᱚᱞᱮ ᱠᱷᱟᱱ ᱫᱚ ᱦᱟᱜ ᱩᱱᱫᱚ ᱵᱚᱫᱚᱞ ᱚᱪᱚᱭᱮᱭᱟ ᱵᱮᱱ ᱚᱱᱟ ᱵᱚᱫᱚᱞᱟᱜ ᱵᱮᱱ ᱟᱨ ᱚᱱᱟ ᱯᱟᱢᱪᱟᱨ ᱤᱭᱟᱹ ᱦᱚᱸ ᱢᱟᱱᱮ ᱯᱟᱢᱪᱟᱨ ᱥᱟᱨᱟᱣ ᱨᱮᱭᱟᱜ ᱤᱭᱟᱹ ᱠᱚᱦᱚᱸ ᱯᱟᱴᱥ ᱢᱮᱛᱟᱭ ᱵᱮᱱ ᱟᱨ ᱚᱱᱟ ᱥᱟᱢᱱᱮ ᱤᱭᱟᱹ ᱨᱮᱱᱟᱜ ᱦᱮᱸ ᱟᱨ ᱪᱮᱫ ᱢᱮᱱᱮᱫ ᱛᱟᱦᱮᱱᱟᱹᱧ ᱮᱠᱴᱩ ᱟᱹᱞᱤᱧ ᱴᱷᱮᱱ ᱢᱟᱱᱮ ᱫᱟᱜ ᱵᱳᱛᱳᱞ ᱥᱟᱵ ᱞᱤᱧ ᱦᱤᱲᱤᱧ ᱟᱠᱟᱫᱟ ᱟᱫᱚ ᱡᱩᱫᱤ ᱢᱤᱫᱴᱤᱡ ᱜᱟᱱ ᱫᱟᱜ ᱵᱳᱛᱳᱞ ᱡᱩᱫᱤ ᱵᱮᱱ ᱢᱤᱥᱛᱤᱨᱤ ᱵᱮᱱ ᱵᱷᱮᱡᱟ ᱟᱭᱟ ᱵᱷᱟᱹᱜᱤᱜᱼᱟ ᱠᱟᱨᱚᱱ ᱵᱩᱡᱮᱫ ᱜᱮᱭᱟᱵᱮᱱ ᱠᱟᱹᱴᱤᱡ ᱯᱟᱢᱪᱟᱨᱮᱱ ᱠᱷᱟᱱ ᱠᱟᱹᱴᱤᱡ ᱢᱟᱱᱮ ᱵᱚᱦᱚᱜ ᱛᱮᱫ ᱠᱟᱹᱴᱤᱡ ᱮᱠᱴᱩ ᱴᱷᱤᱠ ᱵᱟᱭ ᱠᱟᱹᱢᱤᱭᱮᱫᱟ ᱠᱟᱹᱴᱤᱡ ᱫᱟᱜ ᱧᱩ ᱠᱟᱛᱮᱫ ᱠᱟᱹᱴᱤᱡ ᱴᱷᱟᱱᱰᱟ ᱠᱚᱜᱼᱟ ᱞᱤᱧ ᱴᱷᱤᱠ ᱜᱮᱭᱟ ᱛᱟᱦᱚᱞᱮ ᱵᱤᱥᱤ ᱟᱞᱚᱵᱮᱱ ᱫᱮᱨᱤᱭᱟ ᱛᱚᱵᱮ ᱛᱟᱲᱟᱛᱟᱹᱲᱤ ᱢᱮᱠᱟᱱᱤᱠ ᱵᱷᱮᱡᱟᱭᱮᱵᱮᱱ ᱛᱟᱦᱚᱞᱮ ᱨᱳᱰ ᱥᱟᱹᱭᱤᱰ ᱨᱮᱜᱮ ᱢᱮᱱᱟᱜ ᱞᱤᱧᱟᱹ ᱦᱟᱸᱜ ᱴᱷᱤᱠ ᱜᱮᱭᱟ ᱛᱟᱦᱚᱞᱮ ᱫᱚᱦᱚᱭᱮᱫᱟᱞᱤᱧ